ᱦᱮᱸ ᱦᱮᱞᱳ ᱫᱚᱠᱟᱱᱮᱢ ᱡᱷᱤᱡ ᱠᱟᱜᱼᱟ ᱦᱮᱸᱛᱚ ᱴᱷᱤᱠᱜᱮᱭᱟ ᱵᱟᱦᱟ ᱥᱚᱦᱨᱟᱭ ᱥᱩᱨᱩᱜ ᱠᱟᱱᱟ ᱛᱚ ᱟᱫᱚ ᱢᱟᱱᱮ ᱪᱟᱞᱟᱜ ᱤᱧ ᱢᱮᱱᱫᱟ ᱢᱟᱱᱮ ᱢᱮᱠᱟᱯ ᱴᱮᱠᱟᱯ ᱠᱚ ᱦᱩᱭᱩᱜᱼᱟ ᱟᱫᱚ ᱩᱯ ᱵᱨᱳ ᱢᱮᱫ ᱠᱩᱴᱤ ᱨᱮᱱᱟᱜ ᱩᱯ ᱵᱨᱳ ᱠᱚ ᱥᱮᱹᱵᱷ ᱦᱩᱭᱩᱜᱼᱟ ᱟᱫᱚ ᱪᱮᱫᱞᱮᱠᱟ ᱫᱟᱢ ᱠᱚᱢ ᱦᱟᱛᱟᱣᱫᱟ ᱦᱮᱸ ᱦᱮᱸ ᱦᱮᱸ ᱛᱚ ᱴᱷᱤᱠ ᱟᱪᱷᱮ ᱛᱟᱦᱞᱮ ᱞᱤᱧ ᱪᱟᱞᱟᱜ ᱠᱟᱱᱟ ᱦᱮᱸᱛᱚ ᱴᱷᱤᱠ ᱟᱪᱷᱮ ᱦᱮᱸ ᱦᱮᱸ ᱴᱷᱤᱠ ᱟᱪᱷᱮ ᱫᱚᱦᱚᱭᱫᱟᱞᱤᱧ